ᱛᱤᱨᱤᱥ ᱪᱷᱚᱭ ᱟᱴᱟᱨᱚᱥᱚ ᱯᱟᱸᱪᱯᱟᱱ ᱵᱟᱭᱤᱥ ᱵᱟᱨᱚ ᱫᱩ ᱦᱟᱡᱟᱨ ᱛᱤᱱ ᱪᱷᱚ ᱪᱟᱨ ᱫᱩ ᱦᱟᱡᱟᱨ ᱫᱩ ᱮᱜᱟᱨᱚ ᱫᱩ ᱥᱚᱛᱚᱨᱚᱥᱚ ᱯᱚᱧᱪᱟᱥ ᱱᱚ ᱟᱴ ᱟᱴᱷᱟᱨᱚᱥᱚ ᱛᱮᱨᱟᱱᱚᱵᱽᱵᱚᱭ